ᱤᱧ ᱫᱚ ᱠᱟᱹᱴᱤᱡ ᱨᱮᱫᱚ ᱱᱚᱝᱠᱟᱱ ᱠᱷᱮᱞᱳᱰ ᱤᱧ ᱠᱷᱮᱞᱳᱰᱮᱜ ᱛᱟᱦᱮᱸᱜᱼᱟ ᱡᱮᱢᱚᱱ ᱠᱟᱵᱟᱰᱤ ᱴᱩᱠ ᱴᱩᱠ ᱰᱟᱵᱥᱟ ᱜᱟᱛᱮᱜ ᱟᱨᱚ ᱮᱢᱟᱱ ᱠᱚ ᱜᱟᱛᱮᱜ ᱢᱮᱱᱟᱜᱼᱟ ᱥᱮ ᱴᱩᱠ ᱴᱩᱠ ᱥᱚᱢᱚᱭ ᱫᱚ ᱟᱞᱮ ᱫᱚ ᱡᱮᱢᱚᱱ ᱚᱱᱟ ᱨᱮᱭᱟᱜ ᱫᱷᱚᱨᱚᱱ ᱫᱚ ᱦᱩᱭᱩᱜ ᱠᱟᱱᱟ ᱡᱮᱢᱚᱱ ᱤᱯᱥᱟᱭᱤᱥ ᱟᱨ ᱫᱷᱟᱯᱥᱟ ᱡᱩᱫᱤ ᱤᱥᱯᱟᱭᱤᱥ ᱞᱟᱢ ᱠᱷᱟᱡ ᱛᱚᱵᱮ ᱫᱚ ᱫᱚᱢ ᱦᱟᱛᱟᱨᱚᱜᱼᱟ ᱟᱨ ᱫᱷᱟᱯᱞᱟ ᱞᱮ ᱠᱷᱟᱡ ᱫᱚ ᱛᱚᱵᱮ ᱟᱢᱟᱥ ᱮᱥᱯᱮᱥ ᱫᱚ ᱪᱟᱵᱟᱭᱮᱱᱟ ᱟᱵᱟᱨ ᱠᱟᱵᱟᱰᱤ ᱠᱚ ᱚᱱᱠᱟ ᱡᱟᱭᱜᱟ ᱛᱟᱦᱮᱱᱟ ᱚᱱᱟ ᱫᱟᱜᱟᱨᱮ ᱛᱟᱞᱟᱨᱮ ᱪᱤᱠ ᱛᱟᱦᱮᱱᱟ ᱚᱱᱟ ᱪᱤᱠ ᱡᱩᱫᱤ ᱠᱟᱵᱟᱰᱤ ᱠᱟᱵᱟᱰᱤ ᱠᱟᱛᱮ ᱡᱩᱫᱤ ᱵᱟᱭ ᱯᱟᱨᱚᱢ ᱫᱟᱲᱮᱭᱟᱜᱼᱟ ᱛᱚᱵᱮ ᱩᱱᱤ ᱫᱚ ᱜᱚᱡ ᱱᱟ ᱫᱟᱯᱥᱟ ᱨᱮᱦᱚᱸ ᱚᱱᱠᱟᱜᱮ ᱚᱱᱟ ᱦᱚᱸ ᱡᱮᱢᱚᱱ ᱫᱟᱯᱥᱟ ᱟᱭᱢᱟ ᱨᱚᱠᱚᱢ ᱵᱟᱨ ᱫᱚᱞ ᱞᱮ ᱛᱟᱦᱮᱱᱟ ᱢᱤᱫ ᱫᱚᱞ ᱠᱚ ᱮᱥᱮᱫᱟ ᱢᱤᱫ ᱫᱚᱞ ᱞᱮ ᱫᱟᱹᱲᱟ ᱟᱫᱚ ᱡᱟᱦᱟᱸᱭ ᱴᱟᱜ ᱠᱚ ᱡᱚᱴᱮᱫᱚᱜᱼᱟ ᱛᱚᱵᱮ ᱟᱵᱟᱨ ᱩᱱᱠᱚ ᱠᱚᱠᱚ ᱦᱤᱡᱩᱜᱼᱟ ᱟᱵᱟᱨ ᱟᱞᱮ ᱞᱮ ᱮᱥᱮᱫᱟ ᱚᱱᱠᱟ ᱜᱮ ᱟᱞᱮᱭᱟᱜ ᱫᱚᱨᱚᱱ